ᱱᱟᱦᱟᱜ ᱱᱮᱛᱟᱨ ᱥᱢᱟᱴ ᱯᱷᱳᱱ ᱚᱠᱚᱭ ᱡᱮ ᱵᱟᱭ ᱵᱮᱣᱦᱟᱨᱟ ᱱᱚᱝᱠᱟᱱ ᱦᱚᱲᱟᱜ ᱞᱮᱠᱷᱟ ᱫᱚ ᱟᱹᱰᱤ ᱜᱮ ᱠᱚᱢ ᱜᱮᱭᱟ ᱡᱟᱦᱟᱸᱭ ᱴᱷᱮᱱ ᱱᱟᱦᱟᱸᱜ ᱥᱢᱟᱴ ᱯᱷᱳᱱ ᱵᱟᱹᱱᱩᱜᱼᱟ ᱩᱱᱤ ᱫᱤᱭ ᱚᱪᱚᱞ ᱜᱮᱭᱟ ᱪᱮᱫᱟᱜ ᱥᱮ ᱫᱩᱠ ᱨᱮ ᱥᱩᱠ ᱨᱮ ᱯᱮᱲᱟ ᱯᱟᱹᱲᱦᱟᱹ ᱠᱚᱴᱷᱮᱱ ᱜᱷᱟᱹᱲᱤᱠ ᱛᱮᱜᱮ ᱵᱮᱣᱨᱟ ᱵᱚᱱ ᱵᱷᱮᱡᱟ ᱫᱟᱲᱮᱭᱟᱜ ᱠᱟᱱᱟ ᱥᱟᱶᱛᱮ ᱫᱩᱱᱭᱟᱹ ᱫᱤᱥᱚᱢ ᱨᱮᱭᱟᱜ ᱦᱚᱭ ᱦᱤᱥᱤᱫ ᱦᱚᱸᱵᱚᱱ ᱵᱟᱲᱟᱭ ᱫᱟᱲᱮᱭᱟᱜ ᱠᱟᱱᱟ ᱚᱱᱠᱟ ᱜᱮ ᱰᱚᱸᱰᱮᱠ ᱞᱟᱹᱜᱤᱫ ᱢᱚᱱ ᱚᱱᱛᱚᱨ ᱨᱮ ᱨᱟᱹᱥᱠᱟᱹ ᱦᱚᱸᱵᱚᱱ ᱦᱚᱵᱚᱨ ᱡᱚᱝ ᱫᱟᱲᱮᱭᱟᱜ ᱠᱟᱱᱟ ᱥᱮᱨᱮᱧ ᱟᱡᱚᱢ ᱵᱷᱤᱰᱤᱭᱳ ᱧᱮᱞ ᱛᱟᱞᱟᱛᱮ ᱚᱱᱟᱛᱮ ᱥᱢᱟᱴ ᱯᱷᱳᱱ ᱫᱚ ᱢᱟᱱᱣᱟ ᱡᱤᱵᱚᱱ ᱩᱛᱱᱟᱹᱣᱜ ᱨᱮ ᱟᱭᱢᱟ ᱮᱱᱮᱢᱮ ᱫᱚᱦᱚ ᱟᱠᱟᱫᱟ